ᱤᱧ ᱫᱚ ᱡᱚᱠᱷᱚᱱ ᱡᱟᱦᱟᱸ ᱨᱮ ᱥᱮᱨᱮᱧ ᱤᱧ ᱪᱟᱞᱟᱜᱼᱟ ᱥᱴᱮᱡᱽ ᱨᱮ ᱠᱤ ᱟᱠᱷᱲᱟ ᱨᱮ ᱚᱱᱟ ᱠᱷᱚᱡ ᱢᱟᱲᱟᱝ ᱨᱮ ᱚᱲᱟᱜ ᱨᱮ ᱤᱧ ᱪᱮᱫ ᱤᱧ ᱥᱮᱨᱮᱧᱟ ᱪᱮ ᱤᱧ ᱨᱤᱭᱮᱞ ᱥᱤᱭᱮᱞᱟ ᱛᱟᱠᱮ ᱦᱚᱲ ᱟᱞᱩ ᱠᱚ ᱟᱞᱩ ᱠᱚ ᱞᱟᱸᱫᱟᱭᱟᱹᱧ ᱢᱟ ᱡᱮ ᱚᱱᱠᱟ ᱚᱲᱟᱜ ᱨᱮ ᱢᱟᱲᱟᱝ ᱤᱧ ᱥᱮᱨᱮᱧ ᱠᱟᱛᱤᱧ ᱨᱤᱭᱮᱞ ᱥᱮᱭᱮᱞ ᱞᱟᱦᱟ ᱞᱮᱜᱤ